ᱥᱮᱫᱟᱭ ᱫᱚ ᱞᱟᱦᱟ ᱛᱮᱫᱚ ᱫᱤᱠᱩ ᱞᱮᱠᱟ ᱪᱮᱫ ᱪᱮᱫ ᱥᱟᱜᱟᱲᱚᱢ ᱠᱚ ᱵᱟᱝ ᱛᱟᱦᱮᱸ ᱠᱟᱱᱟ ᱚᱱᱟ ᱠᱚ ᱫᱮᱞᱟᱧ ᱞᱟᱹᱭ ᱟᱸᱡᱚᱢ ᱵᱚᱱ ᱞᱮᱜᱮ ᱟᱨᱵᱚᱱ ᱵᱟᱲᱟᱭᱟ ᱥᱮᱫᱟᱭ ᱡᱩᱜᱽ ᱟᱹᱜᱤᱞ ᱦᱟᱯᱲᱟᱢ ᱠᱚᱫᱚ ᱚᱠᱚᱭ ᱫᱚ ᱜᱚᱲᱚᱢ ᱦᱟᱲᱟᱢᱵᱟ ᱵᱤᱫᱟᱹᱞ ᱨᱮ ᱛᱟᱦᱮᱸ ᱠᱟᱱᱟ ᱩᱱ ᱥᱚᱢᱚᱭ ᱫᱚ ᱠᱷᱟᱹᱞᱤ ᱛᱟᱲᱟᱢ ᱠᱚᱛᱮ ᱟᱨ ᱟᱹᱰᱤ ᱠᱟᱹᱴᱤᱡ ᱠᱤᱪᱷᱩᱜᱟᱱ ᱦᱚᱲ ᱴᱷᱮᱱ ᱜᱮ ᱥᱟᱭᱠᱮᱹᱞ ᱠᱚᱫᱚ ᱛᱟᱦᱮᱸ ᱠᱟᱱᱟ ᱟᱨ ᱱᱮᱛᱟᱨᱟᱜ ᱡᱩᱜᱽ ᱨᱮᱫᱚ ᱵᱚᱱ ᱧᱮᱞ ᱫᱟᱲᱮᱭᱟᱜ ᱠᱷᱟᱱ ᱫᱟᱬᱟᱱ ᱞᱟᱹᱜᱤᱫ ᱛᱮᱫᱚ ᱟᱭᱢᱟ ᱠᱤᱪᱷᱩ ᱡᱤᱱᱤᱥ ᱩᱰᱩᱜ ᱠᱟᱱᱟ ᱚᱠᱚᱭ ᱫᱚ ᱢᱚᱴᱚᱨ ᱥᱟᱭᱠᱮᱹᱞ ᱜᱟᱹᱰᱤ ᱪᱟᱨ ᱪᱟᱠᱟ ᱯᱷᱞᱟᱭᱤᱴ ᱚᱱᱟ ᱠᱚ ᱱᱮᱛᱟᱨ ᱫᱟᱬᱟᱱ ᱨᱮᱭᱟᱜ ᱥᱩᱵᱤᱫᱷᱟ ᱵᱚᱱ ᱧᱟᱢᱮᱫ ᱠᱟᱱᱟ ᱥᱮ ᱡᱷᱟᱹᱞ ᱥᱮᱫ ᱵᱚᱱ ᱥᱮᱱᱚᱜ ᱠᱟᱱᱟ ᱯᱷᱞᱟᱭᱤᱴ ᱠᱚᱛᱮ ᱥᱩᱨ ᱥᱟᱺᱜᱤᱧ ᱵᱚᱱ ᱪᱟᱞᱟᱜ ᱠᱟᱱᱟ ᱪᱟᱨ ᱪᱟᱠᱟ ᱠᱚᱛᱮ ᱢᱚᱴᱚᱨ ᱜᱟᱹᱰᱤ ᱠᱚᱛᱮ ᱵᱚᱱ ᱪᱟᱞᱟᱜ ᱠᱟᱱᱟ ᱟᱨ ᱚᱱᱟ ᱨᱮᱱᱟᱜ ᱥᱩᱵᱤᱫᱷᱟ ᱵᱚᱱ ᱧᱟᱢᱮᱫ ᱠᱟᱱᱟ ᱱᱮᱛᱟᱨ ᱫᱚ ᱟᱨ ᱫᱟᱬᱟᱱ ᱞᱮᱠᱟᱱ ᱦᱚᱲᱟᱜ ᱫᱚ ᱥᱟᱯᱟᱵ ᱪᱮᱫ ᱪᱮᱫ ᱠᱚ ᱛᱟᱦᱮᱱ ᱛᱟᱠᱚᱣᱟ ᱚᱠᱚᱭ ᱫᱚ ᱠᱮᱢᱮᱨᱟ ᱢᱮᱱᱟᱜ ᱠᱟᱫᱟ ᱤᱫᱤ ᱤᱫᱤ ᱫᱟᱠᱚ ᱥᱮ ᱵᱷᱤᱰᱭᱳ ᱠᱚ ᱵᱮᱱᱟᱣ ᱠᱟᱛᱮᱫ ᱠᱚ ᱟᱯᱞᱳᱰᱮᱫ ᱠᱟᱱᱟ ᱤᱭᱩᱴᱩᱵᱽ ᱢᱟᱫᱽᱫᱷᱚᱢ ᱨᱮ ᱟᱨ ᱵᱚᱱ ᱵᱟᱲᱟᱭ ᱫᱟᱲᱮᱭᱟᱜᱼᱟ ᱡᱮ ᱚᱱᱟ ᱠᱚᱫᱚ ᱞᱟᱦᱟ ᱛᱮᱫᱚ ᱪᱮᱫ ᱜᱮ ᱵᱟᱝ ᱛᱟᱦᱮᱸ ᱠᱟᱱᱟ ᱱᱮᱛᱟᱨ ᱱᱚᱣᱟ ᱡᱩᱜᱽ ᱨᱮ ᱡᱟ ᱰᱤᱡᱤᱴᱟᱞ ᱡᱩᱜᱽ ᱦᱮᱡ ᱠᱟᱱ ᱠᱷᱚᱱ ᱫᱚ ᱡᱚᱛᱚ ᱦᱚᱲᱟᱜ ᱜᱮ ᱥᱩᱵᱤᱫᱷᱟ ᱢᱮᱱᱟᱜᱼᱟ ᱱᱤᱭᱟᱹ ᱜᱮ ᱤᱧ ᱵᱟᱲᱟᱭ ᱫᱟᱲᱮᱭᱟᱜᱼᱟᱹᱧ ᱡᱟᱛᱮ ᱡᱚᱛᱚ ᱠᱷᱚᱱ ᱥᱩᱵᱤᱫᱷᱟ ᱫᱚ ᱱᱚᱣᱟ ᱜᱮ ᱢᱮᱱᱟᱜᱼᱟ ᱡᱮ ᱫᱟᱬᱟᱱ ᱞᱟᱹᱜᱤᱫ ᱛᱮ ᱚᱠᱚᱭ ᱫᱚ ᱪᱟᱞᱟᱜ ᱠᱟᱱᱟ ᱦᱟᱱᱛᱮ ᱥᱮ ᱱᱚᱛᱮ ᱮᱠᱷᱮᱱ ᱠᱷᱟᱹᱞᱤ ᱜᱟᱹᱰᱤ ᱠᱚᱛᱮ ᱵᱚᱱ ᱥᱮᱱᱚᱜ ᱠᱟᱱᱟ ᱟᱨ ᱵᱚᱱ ᱤᱭᱟᱹ ᱫᱟᱲᱮᱭᱟᱜ ᱠᱟᱱᱟ ᱫᱟᱬᱟ ᱫᱟᱲᱮᱭᱟᱜ ᱠᱟᱱᱟ ᱟᱹᱰᱤ ᱠᱤᱪᱷᱩ ᱥᱩᱵᱤᱫᱷᱟ ᱢᱮᱱᱟᱜ ᱠᱟᱫᱟ ᱱᱤᱭᱟᱹᱜᱮ ᱞᱟᱹᱭ ᱛᱮᱱᱟᱜ ᱛᱟᱦᱮᱸ ᱠᱟᱱᱟ